ᱤᱧᱟᱹᱜ ᱴᱚᱴᱷᱟ ᱨᱮ ᱢᱮᱱᱟᱜ ᱴᱟᱴᱟ ᱥᱴᱤᱞ ᱠᱷᱮᱞᱳᱰ ᱛᱟᱞᱢᱟ ᱫᱚ ᱟᱹᱰᱤ ᱢᱟᱨᱟᱝ ᱡᱟᱭᱜᱟ ᱨᱮ ᱢᱮᱱᱟᱜᱼᱟ ᱚᱸᱰᱮ ᱫᱚ ᱱᱟᱱᱟᱦᱩᱱᱟᱹᱨ ᱠᱷᱮᱞᱳᱰ ᱠᱚ ᱦᱩᱭᱩᱜᱼᱟ ᱟᱨ ᱥᱮᱪᱮᱫ ᱟᱞᱮᱭᱟᱠᱚ ᱴᱟᱴᱟ ᱥᱴᱤᱞ ᱠᱷᱮᱞᱳᱰ ᱛᱟᱞᱢᱟ ᱨᱮ ᱯᱷᱩᱴᱵᱚᱞ ᱠᱨᱤᱠᱮᱴ ᱟᱨᱦᱚᱸ ᱟᱭᱢᱟ ᱠᱷᱮᱞᱳᱰ ᱠᱚ ᱦᱩᱭᱩᱜᱼᱟ ᱚᱸᱰᱮ ᱫᱚ ᱟᱹᱰᱤ ᱱᱟᱯᱟᱭ ᱠᱷᱮᱞᱳᱰ ᱨᱮᱱᱟᱜ ᱥᱩᱵᱤᱫᱷᱟ ᱠᱚ ᱢᱮᱱᱟᱜᱼᱟ ᱟᱨ ᱟᱭᱯᱤᱭᱮᱞ ᱠᱷᱮᱹᱞ ᱠᱷᱮᱞᱳᱰ ᱠᱚ ᱚᱸᱰᱮ ᱦᱩᱭᱩᱜᱼᱟ ᱚᱸᱰᱮ ᱫᱤᱱᱟᱹᱢ ᱦᱤᱞᱳᱜ ᱥᱮᱛᱟᱜ ᱠᱷᱚᱱ ᱯᱨᱮᱠᱴᱤᱥ ᱦᱩᱭᱩᱜᱼᱟ ᱟᱨ ᱯᱨᱮᱠᱴᱤᱥ ᱫᱚ ᱛᱤᱠᱤᱱ ᱦᱟᱹᱵᱤᱡ ᱦᱩᱭᱩᱜᱼᱟ ᱟᱨᱦᱚᱸ ᱟᱹᱭᱩᱵ ᱠᱷᱚᱱ ᱯᱮᱠᱴᱤᱥ ᱮᱛᱚᱦᱚᱵᱚᱜᱼᱟ ᱟᱨ ᱧᱤᱫᱟᱹ ᱫᱷᱟᱹᱵᱤᱡ ᱦᱩᱭᱩᱜᱼᱟ ᱚᱸᱰᱮ ᱫᱚ ᱥᱟᱱᱟᱢ ᱞᱮᱠᱟᱱ ᱠᱷᱮᱞᱳᱰ ᱠᱚ ᱥᱮᱪᱮᱫ ᱟᱠᱚᱣᱟ ᱡᱮᱢᱚᱱ ᱠᱨᱤᱠᱮᱴ ᱯᱷᱩᱴᱵᱚᱞ ᱠᱟᱵᱟᱰᱤ ᱦᱚᱠᱤ ᱟᱨᱚ ᱟᱭᱢᱟ ᱠᱷᱮᱞᱳᱰ ᱠᱚ